ᱦᱮᱞᱳ ᱦᱮᱸ ᱞᱟᱹᱭ ᱵᱤᱱ ᱚ ᱦᱳᱭ ᱮᱱᱛᱮᱫ ᱟᱹᱛᱩ ᱫᱤᱥᱚᱢ ᱧᱚᱜ ᱨᱮᱜᱮ ᱞᱟᱜᱟᱣᱟᱠᱟᱱᱟ ᱮᱴᱟᱜ ᱫᱚ ᱵᱟᱝᱟ ᱠᱤ ᱪᱮᱫ ᱞᱮᱠᱟ ᱫᱚᱨᱠᱟᱨ ᱞᱟᱹᱭ ᱵᱤᱱ ᱦᱳᱭ ᱪᱟᱥ ᱵᱟᱲᱟᱭ ᱜᱮᱭᱟᱞᱤᱧ ᱟᱪᱪᱷᱟ ᱴᱷᱤᱠᱜᱮᱭᱟ ᱦᱳᱭ ᱤᱭᱟᱹ ᱦᱤᱡᱩᱜ ᱵᱤᱱ ᱢᱮᱱᱟᱜᱼᱟ ᱵᱷᱮᱰᱣᱟ ᱠᱚ ᱵᱮᱸᱜᱟᱲ ᱠᱚ ᱟᱹᱞᱩ ᱠᱚ ᱯᱩᱨᱟᱹᱭ ᱠᱚ ᱠᱚᱸᱰᱦᱟ ᱠᱚ ᱦᱳᱭ ᱦᱳᱭ ᱟᱫᱚ ᱛᱤᱱᱟᱹᱜ ᱜᱟᱱ ᱵᱮᱱ ᱤᱫᱤᱭᱟ ᱟᱪᱪᱷᱟ ᱨᱮᱹᱴ ᱠᱚᱫᱚ ᱦᱳᱭ ᱢᱚᱴᱟᱢᱩᱴᱤ ᱟᱵᱚ ᱥᱚᱵᱟᱜ ᱫᱚ ᱟᱹᱛᱩ ᱫᱤᱥᱚᱢ ᱨᱮᱫᱚ ᱢᱮᱱᱠᱷᱟᱱ ᱚᱱᱟ ᱦᱚᱸ ᱫᱟᱹᱢᱤ ᱜᱮᱭᱟ ᱵᱟᱨᱚ ᱟᱱᱟ ᱵᱷᱮᱲᱣᱟᱹ ᱠᱚᱫᱚ ᱯᱩᱨᱟᱹᱭ ᱠᱚᱫᱚ ᱪᱟᱨ ᱟᱱᱟ ᱟᱨ ᱠᱚᱸᱰᱦᱟ ᱠᱚᱫᱚ ᱯᱟᱸᱪ ᱯᱚᱭᱥᱟ ᱟᱨ ᱱᱚᱣᱟ ᱟᱹᱞᱩ ᱠᱚᱫᱚ ᱢᱮᱱᱟᱜᱼᱟ ᱚᱱᱠᱟ ᱢᱤᱫ ᱴᱟᱠᱟ ᱟᱨ ᱢᱮᱱᱠᱷᱟᱱ ᱟᱹᱞᱩ ᱱᱤᱛᱳᱜ ᱫᱚ ᱚᱱᱠᱟ ᱪᱟᱥ ᱵᱟᱱᱩᱜᱼᱟ ᱥᱮ ᱮᱱᱠᱷᱟᱱ ᱦᱚᱸ ᱚᱱᱠᱟ ᱤᱭᱟᱹ ᱠᱚ ᱵᱟᱝ ᱚᱰᱩᱠᱚᱜ ᱠᱟᱱᱟ ᱵᱟᱡᱟᱨ ᱦᱟᱴ ᱠᱚᱨᱮ ᱦᱚᱸ ᱤᱱᱠᱟᱹ ᱠᱟᱛᱮᱫ ᱞᱤᱧ ᱮᱢ ᱵᱟᱲᱟ ᱟᱠᱚ ᱠᱟᱱᱟ ᱦᱳᱭ ᱠᱟᱢᱟᱣ ᱞᱟᱹᱜᱤᱫ ᱞᱤᱧ ᱠᱟᱨᱵᱟᱨ ᱫᱟ ᱟᱨ ᱟᱹᱞᱤᱧ ᱦᱚᱸ ᱛᱚ ᱮᱠᱞᱟ ᱛᱮᱢᱟ ᱵᱟᱹᱞᱤᱧ ᱫᱟᱲᱮ ᱠᱟᱜ ᱟᱹᱞᱤᱧ ᱦᱚᱞᱤᱧ ᱟᱹᱪᱩᱣ ᱠᱟᱜ ᱠᱚᱣᱟ ᱴᱷᱤᱠᱜᱮᱭᱟ ᱵᱟᱹᱞᱤᱧ ᱫᱷᱚᱠᱟ ᱵᱮᱱᱟ ᱟᱨ ᱛᱤᱥ ᱠᱚᱛᱮ ᱵᱤᱱ ᱤᱫᱤᱭᱮᱜᱼᱟ ᱤᱱᱟᱹ ᱠᱟᱹᱴᱤᱡ ᱞᱟᱹᱭ ᱧᱚᱜ ᱟᱹᱞᱤᱧ ᱵᱮᱱ ᱛᱚᱵᱮ ᱛᱚ ᱟᱹᱞᱤᱧ ᱦᱚᱞᱤᱧ ᱜᱚᱫ ᱦᱚᱪᱚ ᱠᱚᱣᱟ ᱦᱳᱭ ᱛᱚᱵᱮ ᱦᱤᱡᱩᱜ ᱵᱤᱱ ᱦᱟᱸᱜ ᱯᱷᱳᱱ ᱵᱤᱱ ᱟᱨ ᱦᱤᱡᱩᱜ ᱵᱤᱱ ᱦᱟᱸᱜ